ᱤᱧ ᱡᱩᱫᱤ ᱱᱚᱣᱟ ᱵᱟᱜᱟᱱ ᱠᱟᱛᱮᱜ ᱡᱩᱫᱤ ᱤᱧ ᱚᱲᱟᱜ ᱨᱮ ᱵᱟᱹᱧ ᱛᱟᱦᱮᱱᱟ ᱡᱟᱦᱟᱸ ᱥᱮᱫ ᱯᱮᱲᱟ ᱦᱤᱨᱤ ᱠᱚ ᱥᱮ ᱡᱟᱦᱟᱸ ᱥᱮᱫ ᱠᱟᱹᱧ ᱪᱟᱞᱟᱣ ᱠᱚᱜᱼᱟ ᱩᱱ ᱫᱚ ᱢᱟᱨᱟᱝ ᱜᱤᱫᱽᱨᱟᱹ ᱚᱱᱟ ᱵᱟᱜᱟᱱ ᱨᱮᱫᱚᱭ ᱫᱮᱠᱷᱥᱩᱱᱟᱜ ᱠᱟᱨᱚᱱ ᱫᱚ ᱦᱩᱭᱩᱜ ᱠᱟᱱᱟ ᱟᱫᱚ ᱟᱞᱮ ᱫᱚ ᱦᱚᱯᱚᱱ ᱜᱤᱫᱽᱨᱟᱹ ᱢᱮᱱᱟᱭᱟ ᱟᱨ ᱟᱡ ᱵᱟᱵᱟ ᱢᱟᱛᱚ ᱵᱟᱹᱱᱩᱭ ᱜᱮᱭᱟ ᱚᱱᱟ ᱠᱷᱟᱹᱛᱤᱨ ᱛᱮ ᱢᱟᱨᱟᱝ ᱜᱤᱫᱽᱨᱟᱹᱣᱟᱜ ᱫᱚ ᱱᱚᱣᱟ ᱵᱟᱜᱟᱱ ᱨᱮ ᱴᱟᱱ ᱫᱚ ᱫᱚᱢᱮ ᱢᱮᱱᱟᱜ ᱛᱟᱭᱟ ᱠᱟᱨᱚᱱ ᱫᱚ ᱦᱩᱭᱩᱜ ᱠᱟᱱᱟ ᱚᱱᱟ ᱵᱟᱜᱟᱱ ᱨᱮ ᱪᱟᱥᱟᱞᱮ ᱵᱤᱥᱤ ᱦᱳᱲᱳ ᱛᱚ ᱠᱚᱢ ᱦᱩᱭᱩᱜ ᱛᱟᱞᱮᱭᱟ ᱟᱫᱚ ᱱᱚᱣᱟ ᱛᱮᱜᱮ ᱢᱟᱱᱮ ᱥᱚᱝᱥᱟᱨ ᱫᱚᱭ ᱴᱷᱮᱞᱟᱣ ᱨᱟᱠᱟᱵ ᱛᱟᱞᱮᱭᱟ